ᱡᱮᱢᱚᱱ ᱟᱴᱷᱟᱥ ᱯᱟᱸᱪ ᱫᱩ ᱦᱟᱡᱟᱨ ᱯᱟᱸᱪ ᱟᱴᱷᱨᱚ ᱵᱟᱨᱚ ᱫᱩ ᱦᱟᱡᱟᱨ ᱛᱤᱱ ᱪᱚᱵᱵᱤᱥ ᱮᱜᱟᱨᱚ ᱫᱩ ᱦᱟᱡᱟᱨ ᱩᱱᱤᱥ ᱛᱮᱨᱚ ᱪᱷᱚᱭ ᱫᱤᱦᱟᱨ ᱠᱩᱲᱤ ᱮᱜᱟᱨᱳ ᱫᱩᱭ ᱫᱩᱦᱟᱡᱟᱨ ᱛᱮᱭᱤᱥ